ᱟᱵᱚ ᱥᱟᱱᱛᱟᱲ ᱥᱚᱢᱟᱡᱽ ᱨᱮ ᱟᱭᱢᱟ ᱞᱮᱠᱟᱛᱮ ᱥᱟᱱᱛᱟᱲᱤ ᱯᱟᱹᱨᱥᱤ ᱞᱟᱦᱟᱣᱟᱠᱟᱱᱟ ᱡᱮᱢᱚᱱ ᱤᱭᱩᱴᱩᱯ ᱴᱤᱵᱷᱤ ᱪᱮᱱᱮᱞ ᱠᱚᱨ ᱟᱨᱦᱚᱸ ᱤᱥᱠᱩᱞ ᱠᱚᱞᱮᱡᱽ ᱠᱚᱨᱮ ᱟᱭᱢᱟ ᱞᱟᱦᱟᱣᱟᱠᱟᱱᱟ ᱚᱱᱟ ᱪᱷᱟᱲᱟ ᱢᱮᱱᱟᱜᱼᱟ ᱠᱟᱵᱽᱵᱚ ᱥᱟᱦᱤᱛᱛᱚ ᱪᱷᱚᱱᱫᱚ ᱚᱱᱟᱠᱚᱨᱮᱦᱚᱸ ᱟᱭᱢᱟ ᱦᱟᱨᱛᱮ ᱯᱟᱹᱨᱥᱤ ᱞᱟᱦᱟᱜ ᱪᱟᱞᱟᱜ ᱠᱟᱱᱟ ᱚᱱᱠᱟᱜᱮ ᱟᱭᱢᱟ ᱰᱮᱵᱞᱮᱯ ᱮᱱᱟ ᱥᱟᱱᱛᱟᱲᱤ ᱯᱟᱹᱨᱥᱤ